ᱯᱮᱱᱴ ᱞᱟᱜᱤᱫ ᱛᱮ ᱤᱧᱟᱜ ᱥᱚᱨᱮᱥ ᱥᱮ ᱡᱟᱦᱟᱸ ᱥᱚᱨᱮᱥ ᱥᱟᱛᱟᱢ ᱥᱮ ᱯᱮᱱᱴ ᱚᱱᱟ ᱫᱚ ᱦᱩᱭᱩᱜ ᱠᱟᱱᱟ ᱢᱤᱫᱴᱮᱡ ᱤᱭᱩᱴᱩᱵ ᱪᱮᱱᱮᱞ ᱠᱷᱚᱡ ᱟᱹᱰᱤ ᱥᱩᱱᱫᱚᱨ ᱪᱷᱚᱵᱤᱧ ᱧᱮᱞ ᱞᱮᱫᱟ ᱚᱱᱟ ᱧᱮᱞ ᱛᱮ ᱤᱧ ᱦᱚᱸ ᱟᱹᱰᱤ ᱟᱸᱴᱤᱧ ᱟᱜᱽᱨᱦᱚᱭᱱᱟ ᱟᱨ ᱟᱜᱽᱨᱚᱦᱚ ᱠᱟᱛᱮ ᱟᱫᱚ ᱚᱱᱟᱜᱮ ᱠᱚᱯᱤ ᱫᱷᱟᱱᱫᱟ ᱠᱤᱫᱟᱹᱧ ᱡᱮ ᱚᱱᱟ ᱜᱮ ᱟᱹᱰᱤ ᱢᱚᱸᱡ ᱛᱤᱧ ᱡᱩᱛᱟ ᱠᱤᱱᱛᱩ ᱩᱱᱤ ᱞᱮᱠᱟ ᱛᱚ ᱟᱨ ᱵᱟᱹᱧ ᱡᱩᱛ ᱫᱟᱲᱮᱭᱟᱜᱼᱟ ᱚᱱᱠᱟᱞᱮᱠᱟ ᱡᱩᱛ ᱠᱟᱛᱮ ᱮᱛᱚ ᱥᱩᱱᱫᱚᱨ ᱢᱤᱫᱴᱮᱡ ᱪᱷᱚᱵᱤᱧ ᱡᱩᱛ ᱠᱮᱫᱟ ᱡᱮ ᱮᱛᱚ ᱥᱩᱱᱫᱚᱨ ᱡᱮ ᱚᱱᱠᱟ ᱢᱟᱪᱟ ᱫᱚ ᱵᱟᱝ ᱛᱷᱚᱲᱟ ᱟᱞᱟᱫᱟ ᱧᱚᱜ ᱮᱱ ᱛᱤᱧᱟᱹ ᱮᱛᱚ ᱥᱩᱱᱫᱚᱨ ᱧᱮᱞᱚᱜ ᱠᱟᱱ ᱛᱟᱦᱮᱸᱱᱟ ᱡᱮ ᱡᱚᱛᱚ ᱦᱚᱲ ᱡᱟᱦᱟᱸᱭ ᱜᱤᱧ ᱩᱫᱩᱜ ᱟᱠᱚ ᱠᱟᱱ ᱛᱟᱦᱮᱸᱱᱟ ᱩᱱᱠᱩ ᱜᱮ ᱟᱹᱰᱤ ᱢᱚᱸᱡ ᱵᱚᱞᱮ ᱩᱱᱠᱩ ᱜᱮ ᱟᱹᱰᱤ ᱢᱚᱸᱡ ᱠᱩ ᱧᱮᱞᱮᱫ ᱠᱟᱱ ᱛᱟᱦᱮᱸᱱᱟ ᱡᱮ ᱟᱹᱰᱤ ᱟᱸᱴ ᱠᱚ ᱥᱟᱨᱦᱟᱣᱤᱫᱤᱧ ᱠᱟᱱ ᱛᱟᱦᱮᱸᱱᱟ ᱚᱱᱟ ᱵᱟᱫ ᱨᱮᱫᱚ ᱨᱚᱵᱤᱱᱫᱨᱚᱱᱟᱛᱷ ᱴᱷᱟᱠᱩᱱ ᱱᱚᱡᱩᱨᱩᱞ ᱱᱮᱛᱟᱡᱤ ᱵᱤᱵᱷᱤᱱᱱᱚ ᱨᱚᱠᱚᱢ ᱵᱤᱯᱞᱚᱵᱤ ᱠᱚ ᱦᱮᱱᱟᱜ ᱠᱟᱜ ᱠᱚᱣᱟ ᱥᱤᱫᱩᱼᱠᱟᱱᱩ ᱛᱟᱨᱯᱚᱨ ᱱᱩᱠᱩ ᱨᱚᱜᱷᱩᱱᱟᱛᱷ ᱢᱩᱨᱢᱩ ᱱᱩᱠᱩ ᱠᱚᱣᱟᱜ ᱪᱷᱚᱵᱤᱦᱚᱸᱧ ᱡᱩᱛ ᱠᱟᱫᱟ ᱟᱨ ᱦᱚᱲ ᱩᱫᱩᱜ ᱠᱟᱛᱮ ᱟᱹᱰᱚ ᱢᱚᱸᱡ ᱠᱩ ᱥᱟᱨᱦᱟᱣ ᱠᱟᱹᱫᱤᱧᱟ ᱤᱧᱟᱹᱜ ᱪᱷᱚᱵᱤ ᱧᱮᱞ ᱨᱮ ᱤᱧᱨᱮᱱ ᱵᱚᱱᱫᱷᱩ ᱠᱩ ᱥᱮ ᱤᱧ ᱨᱮᱱ ᱤᱥᱠᱩᱞ ᱨᱮ ᱡᱚᱠᱷᱚᱱ ᱪᱷᱚᱵᱤ ᱠᱩᱧ ᱡᱩᱛᱮᱛ ᱠᱚ ᱛᱟᱦᱮᱸᱱᱟ ᱛᱚᱠᱷᱚᱱ ᱟᱞᱮ ᱨᱮᱱ ᱢᱟᱥᱴᱟᱨ ᱠᱩᱧ ᱡᱩᱛᱮᱛ ᱠᱚ ᱛᱟᱦᱮᱸᱱᱟ ᱟᱞᱮᱨᱮᱱ ᱡᱟᱦᱟᱸᱭ ᱠᱟᱱᱟ ᱠᱚ ᱢᱟᱪᱮᱫ ᱜᱚᱝᱠᱮ ᱠᱚ ᱛᱟᱦᱮᱸᱞᱮᱱᱟ ᱩᱱᱠᱩ ᱟᱞᱮ ᱨᱮᱱ ᱢᱟᱪᱮᱫ ᱜᱚᱝᱠᱮ ᱡᱩᱛᱮᱫ ᱠᱚ ᱛᱟᱦᱮᱸᱱᱟᱹᱧ ᱠᱞᱟᱥ ᱵᱷᱤᱛᱨᱤ ᱨᱮᱜᱮ ᱠᱤᱱᱛᱩ ᱟᱹᱰᱤ ᱟᱴ ᱠᱚ ᱥᱟᱨᱦᱟᱣ ᱫᱤᱧ ᱠᱟᱱ ᱛᱟᱦᱮᱱᱟ ᱟᱹᱰᱤ ᱢᱚᱪ ᱤᱧ ᱟᱹᱣᱠᱟᱹᱣᱮᱫ ᱠᱟᱱ ᱛᱟᱦᱮᱱᱟ ᱤᱧᱦᱚ ᱠᱟᱹᱴᱤᱡ ᱠᱷᱚᱡ ᱜᱮ ᱤᱧᱟᱹᱜ ᱪᱷᱚᱵᱤ ᱟᱠᱟᱣ ᱨᱮ ᱟᱹᱰᱤ ᱟᱸᱴ ᱟᱜᱽᱨᱚᱦᱚ ᱦᱮᱱᱟᱜ ᱠᱟᱜ ᱛᱤᱧᱟᱹ ᱮᱠᱷᱚᱱᱳᱧ ᱵᱮᱱᱟᱣ ᱠᱚᱜᱮᱭᱳ ᱥᱚᱠᱛᱮ ᱵᱤᱥᱥᱚᱼᱵᱷᱟᱨᱚᱛᱤ ᱨᱮᱧ ᱵᱷᱩᱨᱛᱤ ᱞᱮᱜᱟ ᱞᱮᱱ ᱜᱮᱭᱟ ᱠᱤᱱᱛᱩ ᱠᱳᱱᱳ ᱯᱟᱛᱛᱟ ᱵᱟᱹᱧ ᱧᱟᱢ ᱞᱮᱫᱟ ᱮᱱᱛᱮ ᱨᱮᱦᱚᱸ ᱪᱷᱚᱵᱤ ᱟᱸᱠᱟᱣ ᱫᱚ ᱵᱟᱹᱧ ᱵᱟᱹᱜᱤᱣᱟᱠᱟᱫᱟ ᱱᱮᱛᱟᱨ ᱦᱚᱸ ᱚᱲᱟᱜ ᱨᱤᱧ ᱵᱮᱱᱟᱣ ᱠᱚᱣᱟ ᱟᱭᱢᱟᱼᱟᱭᱢᱟ ᱪᱷᱚᱵᱤᱧ ᱡᱩᱛ ᱠᱟᱜ ᱠᱚᱣᱟ ᱩᱱᱠᱩ ᱪᱷᱚᱵᱤ ᱡᱟᱦᱟᱸᱭ ᱠᱩᱧ ᱩᱫᱩᱜ ᱠᱟᱜ ᱠᱮᱣᱟ ᱟᱹᱰᱤ ᱟᱸᱴ ᱠᱚ ᱥᱟᱨᱦᱟᱣ ᱠᱟᱹᱫᱤᱧᱟ ᱟᱨ ᱱᱤᱭᱟᱹ ᱪᱷᱚᱵᱤ ᱟᱸᱠᱟᱣ ᱫᱚ ᱤᱧ ᱫᱚ ᱟᱹᱰᱤ ᱢᱮᱸᱡᱤᱧ ᱟᱹᱭᱠᱟᱹᱣᱟ ᱵᱷᱟᱜᱤᱼᱵᱷᱟᱜᱤ ᱪᱷᱚᱵᱤᱧ ᱵᱮᱱᱟᱣ ᱠᱟᱫᱟ ᱵᱷᱟᱜᱤᱼᱵᱷᱟᱜᱤ ᱥᱤᱱᱟᱨᱤ ᱨᱮᱭᱟᱜ ᱪᱷᱚᱵᱤᱧ ᱵᱮᱱᱟᱣ ᱠᱟᱫᱟ ᱢᱩᱱᱤᱥᱤᱭᱟᱜ ᱪᱷᱚᱵᱤᱧ ᱵᱮᱱᱟᱣ ᱠᱟᱫᱟ ᱟᱨ ᱦᱚᱲ ᱨᱮᱱ ᱥᱤᱫᱩᱼᱠᱟᱱᱩ ᱪᱟᱸᱫ ᱵᱷᱳᱭᱨᱳᱵ ᱥᱮ ᱵᱤᱨᱵᱟᱱᱴᱟ ᱠᱚᱣᱟᱜ ᱪᱷᱚᱵᱤᱧ ᱵᱮᱱᱟᱣ ᱠᱟᱫᱟ ᱛᱟᱨᱯᱚᱨ ᱵᱚᱸᱜᱟ ᱵᱩᱨᱩᱣᱟᱜ ᱪᱷᱚᱵᱤᱧ ᱵᱮᱱᱟᱣ ᱠᱟᱫᱟ ᱟᱭᱢᱟᱼᱟᱭᱢᱟ ᱪᱷᱚᱵᱤ ᱠᱚ ᱤᱧᱤᱧ ᱵᱮᱱᱟᱣ ᱠᱟᱫᱟ